ᱦᱮᱞᱳ ᱦᱮᱸ ᱡᱚᱦᱟᱨ ᱜᱤ ᱦᱮᱸ ᱤᱧᱫᱚ ᱚᱱᱚᱞᱤ ᱟᱡ ᱜᱚᱜᱚᱧ ᱞᱟᱹᱭᱫᱟ ᱮᱸᱜ ᱢᱟᱪᱮᱛᱟᱱᱤ ᱤᱧᱫᱩᱧ ᱠᱩᱞᱤ ᱠᱟᱱ ᱛᱟᱦᱮᱸᱱᱟ ᱡᱮ ᱤᱧ ᱨᱮᱱ ᱜᱤᱫᱽᱨᱟᱹᱣᱟᱜ ᱵᱚᱭᱮᱥ ᱦᱩᱭ ᱮᱱᱟᱛᱚ ᱟᱫᱚ ᱤᱥᱠᱩᱞ ᱨᱤᱧ ᱵᱷᱩᱨᱛᱤᱭᱮ ᱞᱟᱹᱜᱤᱫ ᱟᱫᱚ ᱵᱚᱞᱮ ᱪᱮᱫ ᱠᱚ ᱤᱫᱤᱭ ᱦᱩᱭᱩᱜᱼᱟ ᱥᱮ ᱪᱮᱫ ᱠᱚ ᱞᱟᱜᱟᱜᱼᱟ ᱚᱱᱟ ᱠᱩᱡ ᱵᱟᱲᱟᱭ ᱛᱟᱦᱮᱸᱱ ᱠᱟᱱ ᱛᱤᱧᱟ ᱹ ᱦᱮᱸ ᱦᱮᱸ ᱦᱮᱸ ᱚ ᱚ

ᱟᱪᱪᱷᱟ ᱦᱮᱸ ᱤᱭᱟᱹ ᱟᱨ ᱢᱮᱱᱮᱫ ᱛᱟᱦᱮᱸᱱᱟᱹᱧ ᱡᱮ ᱟᱨ ᱯᱚᱭᱥᱟᱠᱩ ᱪᱮᱫᱞᱮᱠᱟ ᱞᱟᱜᱟᱜᱼᱟ ᱟᱨ ᱥᱮ ᱵᱳᱭ ᱠᱷᱟᱛᱟ ᱠᱚ ᱰᱨᱮᱥ ᱠᱚ ᱧᱟᱢᱚᱜ ᱟᱥᱮ ᱵᱟᱝ ᱚᱱᱟᱠᱩ ᱛᱷᱚᱲᱟ ᱟᱨ ᱠᱤ ᱚ ᱟᱞᱮ ᱫᱚ ᱵᱤ ᱯᱤ ᱮᱞ ᱠᱟᱱᱟᱞᱮ ᱠᱟᱹᱢᱤ ᱟᱜᱩ ᱦᱚᱲ ᱠᱟᱹᱢᱤ ᱟᱹᱜᱩ ᱫᱤᱱ ᱠᱟᱹᱢᱤ ᱟᱹᱜᱩ ᱦᱚᱲ ᱟᱫᱚ ᱮᱱᱨᱮᱦᱚᱸ ᱵᱚᱞᱮ ᱵᱟᱰᱟᱭ ᱮᱫᱟ ᱚ ᱦᱮᱸ ᱦᱩᱸ ᱟᱪᱪᱷᱟ ᱦᱮᱸᱢᱟ ᱡᱟᱛᱮ ᱮᱱᱦᱤᱞᱳᱜ ᱜᱮ ᱦᱟᱸᱜ ᱞᱮ ᱪᱟᱞᱟᱜ ᱟᱞᱮ ᱦᱟᱸᱜ ᱛᱟᱞᱦᱮ ᱟᱨ ᱜᱤᱫᱽᱨᱟᱹ ᱦᱟᱸᱜ ᱞᱤᱧ ᱤᱫᱤ ᱛᱚᱨᱟᱭᱮᱭᱟ ᱵᱟᱱᱟ ᱦᱚᱲ ᱜᱮᱞᱤᱧ ᱪᱟᱞᱟᱜᱼᱟ ᱦᱮᱸᱢᱟ ᱮᱱᱠᱷᱟᱱ ᱫᱚ ᱟᱭᱢᱟᱼᱟᱭᱢᱟ ᱥᱟᱨᱦᱟᱣ ᱦᱮᱸ ᱢᱟ ᱮᱱᱠᱷᱟᱱ ᱦᱮᱸ ᱡᱚᱦᱟᱨ ᱜᱮ ᱦᱮᱸ